ᱟᱢ ᱪᱮᱫ ᱯᱤᱲᱦᱤ ᱠᱟᱛᱷᱟ ᱫᱚ ᱥᱮᱫᱟᱭ ᱯᱤᱲᱦᱤ ᱡᱟᱦᱟᱸᱴᱟᱜ ᱛᱟᱦᱮᱸ ᱞᱮᱱᱟ ᱚᱱᱟ ᱯᱤᱲᱦᱤ ᱫᱚ ᱵᱟᱵᱟ ᱛᱟᱠᱚ ᱟᱵᱚ ᱵᱚᱱ ᱢᱮᱱᱟ ᱴᱷᱤᱠ ᱴᱷᱟᱠ ᱯᱤᱲᱦᱤ ᱩᱱᱠᱩ ᱵᱟᱵᱟ ᱛᱟᱠᱚ ᱦᱟᱲᱟᱢᱵᱟ ᱛᱟᱠᱚ ᱩᱱᱠᱩ ᱯᱤᱲᱦᱤ ᱨᱮᱫᱚ ᱪᱮᱫ ᱞᱮᱠᱟ ᱠᱚ ᱛᱟᱲᱟᱢ ᱟᱹᱜᱩᱭ ᱚᱱᱟᱜᱮ ᱟᱵᱚ ᱦᱚᱸ ᱥᱮ ᱤᱧᱦᱚᱸ ᱮᱠᱷᱚᱱ ᱩᱱᱠᱩᱣᱟᱜ ᱯᱤᱲᱦᱤ ᱛᱮᱜᱮ ᱥᱮᱫᱟᱭ ᱡᱟᱦᱟᱸᱴᱟᱜ ᱠᱟᱱ ᱛᱟᱵᱳᱱᱟ ᱟᱵᱚᱣᱟᱜ ᱞᱟᱠᱪᱟᱨ ᱦᱮᱸ ᱟᱵᱚᱣᱟᱜ ᱡᱟᱦᱟᱸᱜᱮ ᱥᱮᱫᱟᱭ ᱠᱷᱚᱱ ᱯᱟᱹᱞ ᱯᱚᱨᱚᱵᱽ ᱡᱟᱦᱟᱸᱱᱟᱜ ᱨᱮᱜᱮ ᱟᱵᱚ ᱥᱟᱶᱛᱟ ᱨᱮᱭᱟᱜ ᱦᱟᱲᱟᱢ ᱠᱚ ᱵᱩᱰᱷᱤ ᱠᱚ ᱥᱟᱢᱟᱝ ᱧᱩᱛᱩᱢ ᱛᱮ ᱟᱸᱡᱚᱢ ᱢᱮᱫ ᱯᱮᱨᱮᱡ ᱡᱟᱦᱟᱸᱴᱟᱜ ᱟᱵᱚᱣᱟᱜ ᱦᱮᱱᱟᱜ ᱛᱟᱵᱚᱱ ᱥᱮᱫᱟᱭ ᱠᱷᱚᱱ ᱚᱱᱟ ᱯᱤᱲᱦᱤ ᱥᱮᱫᱟᱭ ᱯᱤᱲᱦᱤ ᱨᱮᱭᱟᱜ ᱡᱟᱦᱟᱸᱴᱟᱜ ᱠᱚ ᱛᱟᱲᱟᱢ ᱟᱹᱜᱩ ᱟᱠᱟᱫ ᱛᱟᱵᱚᱱ ᱚᱱᱟ ᱯᱤᱲᱦᱤ ᱛᱮᱜᱮ ᱟᱵᱚᱦᱚᱸ ᱱᱮᱛᱟᱨ ᱦᱚᱲ ᱦᱚᱯᱚᱱ ᱟᱵᱚ ᱦᱚᱸ ᱚᱱᱟ ᱯᱤᱲᱦᱤ ᱛᱮᱜᱮ ᱟᱵᱚ ᱦᱚᱸᱵᱚᱱ ᱪᱟᱞᱟᱜ ᱢᱟ ᱪᱮᱫᱟᱜ ᱥᱮ ᱵᱟᱝ ᱟᱹᱰᱤᱫᱤᱱ ᱦᱟᱲᱟᱢᱵᱟ ᱛᱟᱠᱚ ᱥᱮ ᱵᱟᱵᱟ ᱛᱟᱠᱚ ᱥᱮᱫᱟᱭ ᱫᱚ ᱟᱵᱚ ᱟᱹᱰᱤ ᱫᱤᱱ ᱢᱟᱱᱮ ᱞᱟᱦᱟ ᱯᱤᱲᱦᱤ ᱫᱚ ᱚᱱᱠᱟ ᱫᱚ ᱡᱟᱦᱟᱸᱱᱟᱜ ᱜᱮ ᱦᱩᱲᱩ ᱥᱮ ᱪᱟᱣᱞᱮ ᱦᱚᱸ ᱩᱱᱟᱹᱜ ᱞᱟᱡᱽ ᱯᱮᱨᱮᱡ ᱦᱚᱸ ᱵᱟᱠᱚ ᱧᱟᱢ ᱮᱫ ᱛᱟᱦᱮᱸᱫᱼᱟ ᱤᱱᱟᱹ ᱯᱚᱨ ᱡᱚᱢᱟᱜ ᱦᱚᱸ ᱚᱱᱟᱦᱚᱸ ᱠᱟᱱᱟ ᱡᱚᱢᱟᱜ ᱠᱟᱱᱟ ᱛᱟᱨᱯᱚᱨᱮ ᱚᱱᱟᱯᱚᱨ ᱠᱤᱪᱨᱤᱪ ᱠᱷᱟᱹᱰᱚᱣᱟᱹᱜ ᱦᱚᱸ ᱵᱟᱠᱚ ᱦᱟᱛᱟᱣ ᱫᱟᱲᱮᱜ ᱠᱟᱱ ᱛᱟᱦᱮᱸᱫᱼᱟ ᱠᱤᱱᱛᱩ ᱱᱮᱛᱟᱨ ᱫᱚ ᱱᱤᱛᱚᱜ ᱱᱟᱦᱟᱜ ᱯᱤᱲᱦᱤ ᱨᱮᱫᱚ ᱚᱱᱠᱟ ᱫᱚ ᱵᱟᱝ ᱛᱟᱦᱮᱱ ᱠᱟᱱᱟ ᱪᱮᱫᱟᱜ ᱥᱮ ᱵᱟᱝ ᱱᱮᱛᱟᱨ ᱫᱚ ᱠᱟᱹᱢᱤ ᱠᱚ ᱦᱚᱸ ᱟᱭᱢᱟ ᱰᱷᱮᱨ ᱪᱟᱵᱟ ᱟᱠᱟᱱᱟ ᱪᱮᱫᱟᱜ ᱥᱮ ᱵᱟᱝ ᱚᱱᱟ ᱥᱮᱫᱟᱭ ᱯᱤᱲᱦᱤ ᱨᱮᱭᱟᱜ ᱛᱮᱜᱮ ᱟᱵᱚᱣᱟᱜ ᱫᱷᱚᱨᱚᱢ ᱠᱚ ᱫᱚ ᱪᱟᱞᱟᱜ ᱦᱩᱭᱩᱜ ᱛᱟᱵᱚᱱᱟ ᱪᱮᱫᱟᱜ ᱥᱮ ᱵᱟᱝ ᱟᱵᱚᱣᱟᱜ ᱵᱟᱨ ᱵᱟᱨᱛᱮ ᱞᱟᱹᱭ ᱫᱟᱲᱮᱭᱟᱜᱼᱟᱭ